ᱧᱩᱛᱩᱢᱟᱱ ᱡᱟᱭᱜᱟ ᱠᱚᱨᱮᱱᱟᱜ ᱧᱩᱛᱩᱢ ᱫᱚ ᱦᱩᱭᱩᱜ ᱠᱟᱱᱟ ᱞᱩᱜᱩ ᱵᱩᱨᱩ ᱜᱷᱟᱱᱴᱟ ᱵᱟᱲᱮ ᱢᱚᱦᱮᱧᱡᱳᱫᱟᱲᱳ ᱦᱚᱨᱚᱯᱯᱟ ᱟᱨ ᱱᱚᱛᱮ ᱯᱩᱨᱤ ᱡᱚᱜᱚᱱᱱᱟᱛᱷ ᱢᱚᱱᱫᱤᱨ ᱞᱟᱹᱜᱤᱫᱛᱮ ᱚᱱᱟ ᱠᱚ ᱦᱤᱦᱤᱲᱤ ᱯᱤᱯᱤᱲᱤ ᱫᱚᱞᱢᱟ ᱫᱚᱞᱢᱟ ᱵᱩᱨᱩ ᱟᱡᱚᱫᱤᱭᱟᱹ ᱮᱢᱟᱱ ᱠᱚ